ᱤᱧᱢᱟ ᱤᱥᱤᱱ ᱥᱮᱬᱟ ᱞᱮᱠᱟ ᱛᱮᱢᱟ ᱵᱟᱹᱧ ᱪᱟᱞᱟᱣ ᱵᱟᱲᱟ ᱟᱠᱟᱱ ᱛᱳᱵᱮ ᱤᱥᱤᱱ ᱠᱚᱫᱚᱧ ᱪᱮᱫ ᱟᱠᱟᱫᱟ ᱟᱯᱱᱟᱨ ᱞᱮᱠᱟ ᱫᱚ ᱟᱨᱦᱚᱸ ᱥᱮᱬᱟ ᱥᱟᱹᱱᱟᱹᱧ ᱠᱟᱱᱟ ᱡᱟᱦᱟᱸ ᱠᱚ ᱵᱟᱹᱧ ᱵᱟᱲᱟᱭᱟ ᱤᱥᱤᱱ ᱡᱮᱢᱚᱱ ᱵᱟᱹᱧ ᱵᱟᱲᱟᱭᱟ ᱢᱳᱢᱳ ᱵᱟᱨᱜᱟᱨ ᱯᱤᱡᱡᱟ ᱵᱨᱤᱭᱟᱱᱤ ᱟᱨᱚ ᱟᱭᱢᱟ ᱜᱮ ᱪᱤᱞᱤ ᱪᱤᱠᱮᱱ ᱟᱭᱼᱥᱠᱨᱤᱢ ᱠᱚ ᱢᱤᱥᱴᱤ ᱠᱚ ᱡᱚᱛᱚ ᱠᱚᱜᱮ ᱤᱥᱤᱱ ᱥᱮᱬᱟ ᱥᱟᱹᱱᱟᱹᱧ ᱠᱟᱱᱟ ᱚᱱᱟᱠᱚᱧ ᱪᱮᱫ ᱞᱮᱠᱷᱟᱱ ᱟᱹᱰᱤ ᱱᱟᱯᱟᱭ ᱦᱩᱭ ᱠᱚᱜᱼᱟ